ᱟᱞᱮ ᱟᱛᱩᱨᱮᱭᱟᱜ ᱤᱛᱩᱱ ᱟᱥᱲᱟᱨᱮ ᱵᱷᱟᱹᱞᱤ ᱴᱚᱭᱞᱮᱴ ᱧᱩᱭ ᱫᱟᱜ ᱯᱩᱛᱷᱤ ᱰᱮᱠᱥ ᱟᱨ ᱵᱮᱸᱧᱪ ᱟᱨ ᱡᱚᱢᱟᱜ ᱵᱷᱟᱹᱞᱤ ᱱᱟᱯᱟᱭ ᱛᱮ ᱛᱟᱦᱮᱸ ᱠᱚᱜᱼᱟ ᱛᱚᱵᱮ ᱠᱷᱟᱱ ᱟᱞᱮ ᱱᱚᱶᱟ ᱤᱛᱩᱱ ᱟᱥᱲᱟ ᱟᱹᱰᱤ ᱟᱭᱢᱟ ᱜᱟᱱ ᱜᱮ ᱩᱛᱱᱟᱹᱣ ᱫᱟᱲᱮ ᱫᱟᱲᱮᱭᱟᱜᱼᱟ